ᱯᱷᱮᱱ ᱨᱮᱭᱟᱜ ᱠᱟᱹᱢᱤᱫᱚ ᱦᱩᱭᱩᱜ ᱠᱟᱱᱟ ᱥᱤᱛᱤᱩᱝ ᱠᱷᱚᱱ ᱵᱟ ᱡᱟᱦᱟᱸ ᱠᱷᱚᱡ ᱫᱟᱬᱟᱛᱮ ᱦᱮᱡ ᱮᱱᱟ ᱯᱷᱮᱱ ᱡᱚᱠᱷᱚᱱᱤᱧ ᱪᱟᱹᱞᱩ ᱞᱮᱠᱷᱟᱱ ᱯᱷᱮᱱ ᱪᱟᱹᱞᱩ ᱠᱟᱛᱮᱫ ᱫᱚ ᱛᱷᱚᱲᱟᱜᱟᱱ ᱟᱨᱟᱢᱮ ᱟᱹᱭᱠᱟᱹᱜᱼᱟ ᱡᱮᱴᱟ ᱜᱟᱨᱢᱟᱣᱼᱴᱟᱨᱢᱟᱣ ᱟᱠᱟᱱ ᱚᱱᱟᱠᱚ ᱦᱟᱣᱮᱫᱚᱜᱼᱟ ᱟᱨ ᱡᱟᱠ ᱵᱟᱯᱞᱟ ᱵᱤᱦᱟᱹ ᱠᱚᱨᱮ ᱚᱱᱩᱥᱴᱟᱱ ᱦᱩᱭᱩᱜᱼᱟ ᱚᱱᱟᱠᱚᱨᱮ ᱯᱷᱮᱱᱼᱴᱮᱱ ᱵᱟᱯᱞᱟ ᱯᱮᱱᱰᱮᱞ ᱵᱷᱤᱛᱨᱤ ᱨᱮᱫᱚ ᱯᱷᱮᱱᱼᱴᱮᱱ ᱞᱟᱜᱟᱣ ᱞᱮᱠᱷᱟᱡ ᱫᱚ ᱦᱚᱲ ᱠᱚᱦᱚᱸ ᱟᱨᱟᱢᱧᱚᱜ ᱠᱚ ᱛᱟᱦᱮᱱᱟ ᱟᱨ ᱯᱷᱮᱱ ᱛᱮᱫᱚ ᱦᱩᱲᱩ ᱠᱚ ᱡᱟᱦᱟᱱᱟᱜ ᱛᱩᱲᱤᱼᱴᱩᱲᱤ ᱵᱚᱱ ᱟᱱᱵᱟᱫᱽᱟ ᱚᱱᱟ ᱠᱚᱦᱚᱸ ᱚᱴᱟᱝ ᱥᱟᱯᱟᱜ ᱠᱟᱱᱟ